ᱡᱷᱟᱲᱠᱷᱚᱸᱰ ᱨᱮᱭᱟᱜ ᱡᱚᱛᱚ ᱠᱷᱚᱱ ᱞᱟᱹᱠᱛᱤᱭᱟᱱ ᱞᱟᱠᱪᱟᱨ ᱟᱨ ᱟᱹᱨᱤ ᱪᱟᱹᱞᱤ ᱫᱚ ᱵᱟᱦᱟ ᱟᱨ ᱥᱚᱦᱨᱟᱭ ᱠᱟᱱᱟ ᱵᱟᱦᱟ ᱫᱚ ᱯᱷᱟᱹᱜᱩᱱ ᱵᱚᱸᱜᱟ ᱢᱩᱞᱩᱜ ᱯᱮ ᱢᱟᱦᱟ ᱪᱮ ᱵᱟᱝ ᱢᱚᱬᱮ ᱢᱟᱦᱟ ᱪᱮ ᱵᱟᱝ ᱯᱷᱟᱹᱜᱩᱱ ᱠᱩᱱᱟᱹᱢᱤ ᱨᱮᱵᱚᱱ ᱵᱟᱦᱟᱜ ᱠᱟᱱᱟ ᱵᱟᱦᱟ ᱨᱮᱫᱚ ᱢᱟᱛᱠᱚᱢ ᱵᱟᱦᱟ ᱥᱟᱨᱡᱚᱢ ᱵᱟᱦᱟ ᱩᱞ ᱵᱟᱦᱟ ᱵᱚᱱ ᱵᱚᱸᱜᱟᱭᱮᱫᱼᱟ ᱟᱨ ᱡᱷᱟᱲᱠᱷᱚᱸᱰ ᱨᱮᱭᱟᱜ ᱡᱚᱛᱚ ᱠᱷᱚᱱ ᱢᱟᱨᱟᱝ ᱯᱚᱨᱚᱵᱽ ᱠᱟᱱᱟ ᱥᱚᱦᱨᱟᱭ ᱥᱚᱦᱨᱟᱭ ᱫᱚ ᱯᱮ ᱫᱤᱱ ᱵᱚᱱ ᱢᱟᱱᱟᱣ ᱮᱫᱼᱟ ᱜᱚᱴ ᱵᱚᱸᱜᱟ ᱯᱨᱚᱛᱷᱚᱢ ᱦᱤᱞᱳᱜ ᱫᱚ ᱜᱚᱴ ᱵᱚᱸᱜᱟ ᱫᱚᱥᱟᱨ ᱦᱤᱞᱳᱜ ᱫᱚ ᱫᱟᱠᱟᱭ ᱫᱟᱠᱟ ᱟᱨ ᱛᱮᱥᱟᱨ ᱦᱤᱞᱚᱜ ᱫᱚᱵᱚᱱ ᱟᱲᱟᱜᱮᱫ ᱠᱚᱣᱟ ᱯᱨᱚᱛᱷᱚᱢ ᱦᱤᱞᱳᱜ ᱫᱚ ᱰᱟᱹᱝᱨᱤ ᱵᱚᱱ ᱩᱢ ᱱᱟᱲᱠᱟᱭᱮᱫ ᱠᱚᱣᱟ ᱟᱨ ᱵᱚᱱ ᱪᱩᱢᱟᱹᱲᱟᱭᱮᱫ ᱠᱚᱣᱟ ᱟᱨ ᱫᱚᱥᱟᱨ ᱦᱤᱞᱳᱜ ᱫᱚ ᱵᱚᱱ ᱜᱮᱡ ᱜᱩᱨᱤᱡᱚᱜ ᱠᱟᱱᱟ ᱟᱨ ᱵᱚᱱ ᱚᱞ ᱮᱜᱼᱟ ᱦᱚᱞᱚᱝ ᱛᱮ ᱟᱨ ᱛᱮᱥᱟᱨ ᱦᱤᱞᱳᱜ ᱫᱚ ᱟᱲᱟᱜᱮᱛ ᱦᱤᱞᱳᱜ ᱫᱚ ᱰᱟᱹᱝᱨᱤ ᱵᱚᱱ ᱠᱷᱩᱱᱴᱟᱹᱣᱮᱫ ᱠᱚᱣᱟ ᱟᱨ ᱵᱚᱱ ᱪᱩᱢᱟᱹᱲᱟ ᱠᱚᱣᱟ